ᱮ ᱤᱧ ᱫᱚ ᱥᱚᱢᱟᱡᱽ ᱥᱮᱵᱚᱠᱤᱧ ᱞᱟᱹᱭᱮᱫᱟ ᱞᱟᱹᱞᱟᱹᱭ ᱥᱟᱱᱟᱧ ᱠᱟᱱ ᱛᱟᱦᱮᱸᱫᱼᱟ ᱡᱮ ᱟᱯᱮ ᱚᱱᱟ ᱟᱹᱛᱩ ᱠᱚᱨᱮ ᱥᱮ ᱟᱵᱚ ᱱᱚᱣᱟ ᱫᱤᱥᱚᱢ ᱨᱮ ᱪᱮᱫ ᱪᱮᱫ ᱯᱚᱨᱚᱵᱽ ᱠᱚ ᱦᱩᱭᱩᱜᱼᱟ ᱥᱮ ᱪᱮᱫ ᱪᱮᱫ ᱵᱚᱸᱜᱟ ᱵᱩᱨᱩ ᱠᱚ ᱦᱩᱭᱩᱜᱼᱟ ᱠᱟᱹᱡ ᱞᱟᱹᱭ ᱥᱟᱰᱮᱭᱟᱹᱧ ᱠᱷᱟᱱ ᱵᱷᱟᱹᱜᱤ ᱠᱚᱜᱼᱟ ᱟᱨᱠᱤ ᱟᱪᱪᱷᱟ ᱪᱮᱫ ᱪᱮᱫ ᱥᱟᱞᱮ ᱨᱮ ᱦᱩᱭ

ᱟᱨ ᱡᱟᱦᱟᱱᱟᱜ ᱵᱚᱞᱛᱮ ᱢᱟᱱᱮ ᱪᱮᱫ ᱪᱟᱸᱫᱚ ᱠᱚ ᱵᱤᱥᱤᱨ ᱵᱷᱟᱜᱽ ᱦᱩᱭᱩᱜ ᱛᱟᱯᱮᱭᱟ ᱤᱭᱟᱹ ᱠᱚ ᱟᱨᱠᱤ ᱪᱮᱫ ᱪᱟᱸᱫᱚ ᱠᱚᱨᱮ ᱯᱚᱨᱚᱵᱽ ᱠᱚ ᱦᱩᱭᱩᱜᱼᱟ ᱟᱨᱠᱤ ᱟᱨ

ᱟᱪᱪᱷᱟ ᱟᱫᱚ ᱛᱟᱦᱚᱞᱮ ᱟᱪᱪᱷᱟ ᱚᱱᱟ ᱫᱚ ᱪᱮᱫ ᱪᱮᱫ ᱪᱟᱸᱫᱚ ᱠᱚᱨᱮ ᱟᱪᱪᱷᱟ

ᱟᱪᱪᱷᱟ ᱟᱪᱪᱷᱟ ᱚ ᱟᱪᱪᱷᱟ ᱛᱟᱦᱚᱞᱮ ᱱᱟᱯᱟᱭ ᱜᱮ ᱯᱚᱨᱚᱵᱽ ᱠᱚᱫᱚ ᱦᱩᱭᱩᱜ ᱜᱮᱭᱟ ᱵᱟᱝ ᱟᱪᱪᱷᱟ ᱟᱪᱪᱷᱟ ᱟᱪᱪᱷᱟ ᱟᱪᱪᱷᱟ ᱴᱷᱤᱠ ᱜᱮᱭᱟ ᱛᱚᱵᱮ